ᱥᱟᱱᱛᱟᱲᱤ ᱵᱷᱟᱥᱟ ᱫᱚ ᱟᱭᱢᱟ ᱜᱚᱴᱮᱡ ᱵᱷᱟᱥᱟ ᱛᱮ ᱨᱚᱲᱚᱜᱼᱟ ᱡᱮᱢᱚᱱ ᱫᱩᱲᱩᱵ ᱟᱠᱟᱱᱟᱹᱧ ᱥᱮ ᱩᱠᱲᱩᱢ ᱟᱠᱟᱱᱟᱹᱧ ᱛᱤᱞᱡᱩ ᱟᱠᱟᱱᱟᱹᱧ ᱚᱱᱠᱟ ᱞᱮᱠᱟᱛᱮ ᱡᱮᱢᱚᱱ ᱟᱭᱢᱟ ᱜᱚᱴᱮᱡ ᱵᱷᱟᱥᱟ ᱨᱚᱲᱚᱜᱼᱟ ᱚᱱᱟ ᱞᱮᱠᱟᱛᱮ ᱫᱤᱠᱩᱣᱟᱜ ᱵᱷᱟᱥᱟ ᱟᱨ ᱟᱵᱚᱣᱟᱜ ᱵᱷᱟᱥᱟ ᱟᱹᱰᱤ ᱛᱚᱯᱷᱟᱛᱟ ᱡᱮᱢᱚᱱ ᱫᱤᱠᱩ ᱠᱚ ᱢᱮᱱᱟ ᱟᱢᱤ ᱥᱮᱱᱟᱱ ᱠᱚᱨᱪᱷᱤ ᱟᱨ ᱦᱚᱲ ᱫᱚᱢ ᱨᱚᱲᱟ ᱤᱧ ᱰᱟᱹᱵᱽᱨᱟᱹᱜ ᱠᱟᱹᱱᱟᱹᱧ ᱥᱮᱧ ᱡᱚᱵᱮ ᱠᱟᱹᱱᱟᱹᱧ ᱚᱱᱠᱟ ᱠᱟᱛᱷᱟ ᱟᱭᱢᱟ ᱜᱚᱴᱮᱡ ᱛᱚᱯᱷᱟᱛ ᱢᱮᱱᱟᱜᱼᱟ ᱦᱚᱲᱟᱜ ᱟᱨ ᱫᱤᱠᱩᱣᱟᱜ ᱚᱱᱟᱜᱮ ᱧᱮᱞ ᱩᱨᱩᱢᱮᱫᱟ ᱠᱟᱛᱷᱟ ᱥᱮᱜ ᱞᱮᱠᱟᱛᱮ